ᱡᱟᱦᱟᱸ ᱞᱮᱠᱟ ᱡᱮᱥᱮᱠᱤ ᱟᱵᱚ ᱥᱟᱱᱛᱟᱲ ᱫᱚᱵᱚᱱ ᱡᱚᱛᱚ ᱥᱟᱱᱛᱟᱲ ᱫᱚ ᱵᱟᱵᱚᱱ ᱤᱭᱟᱹᱣ ᱠᱟᱱᱟ ᱥᱮ ᱦᱟᱱᱟ ᱱᱟᱣᱟ ᱯᱟᱹᱨᱤᱥ ᱨᱮᱵᱚᱱ ᱦᱮᱲᱟ ᱜᱷᱮᱥᱟ ᱜᱷᱮᱥᱤ ᱤᱭᱟᱹᱣ ᱠᱟᱱᱟ ᱵᱚᱱ ᱥᱮ ᱩᱱᱠᱩ ᱦᱚᱸ ᱛᱚ ᱩᱱᱠᱩ ᱱᱚᱣᱟ ᱟᱵᱚᱣᱟᱜ ᱥᱟᱱᱛᱟᱲ ᱯᱟᱹᱨᱥᱤ ᱵᱟᱠᱚ ᱠᱩᱥᱤᱭᱟᱜᱼᱟ ᱠᱷᱟᱱ ᱫᱚ ᱟᱠᱚ ᱡᱟᱦᱟᱱᱟᱜ ᱠᱷᱨᱤᱥᱪᱟᱱ ᱠᱟᱱᱟ ᱠᱚ ᱛᱟᱨᱟ ᱠᱚ ᱪᱮᱫ ᱦᱟᱱᱟ ᱱᱟᱣᱟ ᱯᱟᱹᱨᱥᱤ ᱠᱚ ᱤᱭᱟᱹᱣ ᱠᱟᱱᱟ ᱠᱚ ᱯᱟᱹᱨᱤᱥ ᱠᱚ ᱤᱭᱟᱹ ᱡᱚᱝ ᱠᱟᱣᱱᱟ ᱛᱚ ᱮᱱᱠᱷᱟᱱ ᱫᱚ ᱩᱱᱠᱩ ᱫᱚ ᱪᱤᱠᱟ ᱞᱮᱠᱟ ᱯᱟᱹᱨᱤᱥ ᱱᱚᱣᱟ ᱠᱚ ᱠᱩᱥᱤᱭᱟᱜᱼᱟ ᱟᱵᱚᱣᱟᱜ ᱥᱟᱱᱛᱟᱲ ᱯᱟᱹᱨᱥᱤ ᱛᱚ ᱮᱱᱠᱷᱟᱱ ᱩᱱᱠᱩ ᱡᱟᱦᱟᱸ ᱞᱮᱠᱟ ᱛᱮᱠᱚ ᱟᱠᱚ ᱠᱚ ᱨᱚᱲ ᱟᱢᱟ ᱮᱱᱠᱷᱟᱱ ᱚᱱᱠᱟᱛᱮᱫᱚ ᱚᱠᱟ ᱥᱩᱢᱟᱹᱭ ᱦᱤᱱᱫᱤᱛᱮ ᱵᱟᱝᱞᱟᱛᱮ ᱠᱷᱟᱱ ᱵᱟᱝᱞᱟᱛᱮ ᱟᱠᱚ ᱡᱟᱦᱟᱸ ᱞᱮᱠᱟ ᱠᱚ ᱞᱟᱹᱭᱟ ᱚᱱᱠᱟ ᱜᱮᱢ ᱡᱚᱜᱟᱡᱳᱜᱟᱠᱚᱣᱟ ᱵᱟᱠᱷᱟᱱ ᱫᱚ ᱵᱟᱝᱜᱮ ᱟᱨ ᱚᱱᱟᱛᱮᱜᱮ ᱡᱚᱛᱚ ᱦᱚᱲ ᱟᱯᱱᱟ ᱟᱯᱱᱤ ᱯᱟᱹᱨᱥᱤ ᱟᱵᱚ ᱢᱟ ᱵᱤᱥᱤ ᱜᱮ ᱟᱵᱚ ᱥᱟᱱᱛᱟᱲᱤ ᱯᱟᱹᱨᱥᱤ ᱵᱟᱵᱚ ᱵᱩᱡᱟ ᱥᱮ ᱞᱮᱠᱤᱱ ᱩᱱᱠᱩ ᱚᱱᱟ ᱵᱟᱠᱚ ᱢᱟᱱᱟ ᱵᱟᱛᱟᱭᱟ ᱩᱱᱠᱩ ᱠᱚ ᱨᱳᱢᱟᱱ ᱢᱮᱥᱟ ᱠᱷᱨᱤᱥᱪᱟᱱ ᱵᱷᱟᱥᱟ ᱦᱤᱱᱫᱤ ᱛᱮᱠᱚ ᱨᱚᱲᱟ ᱚᱠᱚᱭ ᱠᱚᱪᱚᱝ ᱵᱟᱝᱞᱟᱛᱮ ᱳᱲᱤᱭᱟᱹᱛᱮ ᱡᱚᱛᱚ ᱟᱞᱟᱠ ᱟᱞᱟᱠ ᱤᱭᱟᱹᱛᱮᱠᱚ ᱨᱚᱲᱟ ᱥᱮ ᱛᱚ ᱮᱱᱠᱷᱟᱱ ᱫᱚ ᱩᱱᱠᱩ ᱫᱚ ᱪᱮᱫᱟᱜ ᱠᱷᱟᱱ ᱪᱚᱞᱚ ᱴᱷᱤᱠ ᱜᱮᱭᱟ ᱥᱟᱱᱛᱟᱲ ᱯᱟᱹᱨᱥᱤ ᱡᱟᱦᱟᱭ ᱠᱚ ᱤᱭᱟᱹᱣ ᱠᱟᱫ ᱫᱚ ᱚᱱᱟᱜᱮ ᱟᱵᱚᱣᱟᱜ ᱫᱚ